ᱟᱵᱚ ᱥᱟᱶᱛᱟ ᱥᱚᱢᱟᱡᱽ ᱨᱮᱱ ᱦᱚᱲ ᱥᱟᱱᱛᱟᱲᱤ ᱯᱟᱹᱨᱥᱤ ᱛᱮᱵᱚ ᱨᱚᱲᱟ ᱥᱚᱢᱟᱡᱽ ᱨᱮ ᱛᱟᱦᱮᱱ ᱡᱚᱠᱷᱚᱱ ᱫᱚ ᱥᱟᱱᱛᱟᱲᱤ ᱯᱟᱹᱨᱥᱤ ᱛᱮᱵᱚ ᱨᱚᱲᱟ ᱟᱨ ᱟᱵᱚ ᱥᱟᱱᱛᱟᱲ ᱦᱚᱲ ᱡᱩᱫᱤ ᱫᱤᱠᱩ ᱴᱚᱞᱟ ᱠᱚᱨᱮ ᱠᱚ ᱛᱟᱦᱮᱱᱟ ᱛᱚ ᱩᱱᱠᱩ ᱫᱤᱠᱩᱭᱟᱜ ᱨᱚᱲ ᱫᱤᱠᱩ ᱥᱟᱛᱮ ᱛᱟᱦᱮᱸ ᱛᱟᱦᱮᱸᱛᱮ ᱫᱤᱠᱩ ᱞᱮᱠᱟ ᱠᱚ ᱨᱚᱲᱟ ᱟᱵᱚ ᱥᱟᱱᱛᱟᱲ ᱠᱚ ᱦᱚᱲ ᱚᱱᱟᱛᱮ ᱥᱟᱱᱛᱟᱲ ᱦᱚᱲ ᱠᱚ ᱩᱱᱠᱩ ᱫᱤᱠᱩ ᱞᱮᱠᱟ ᱠᱚ ᱨᱚᱲᱟ ᱦᱚᱲ ᱢᱮᱥᱟᱞ ᱫᱤᱠᱩ ᱚᱱᱟᱛᱮ ᱟᱵᱚ ᱥᱟᱱᱛᱟᱲᱤ ᱯᱟᱹᱨᱥᱤ ᱨᱮ ᱮᱥᱮᱨ ᱯᱟᱲᱟᱜ ᱠᱟᱱᱟ